ᱦᱮᱞᱳ ᱤᱧ ᱱᱚᱸᱰᱮ ᱵᱟᱹᱱᱭᱟᱹ ᱯᱟᱲᱟ ᱠᱷᱚᱱᱟᱜ ᱥᱤᱵᱽᱞᱟᱞ ᱵᱟᱥᱠᱮᱧ ᱨᱚᱲ ᱮᱫᱟ ᱢᱮᱱᱮᱫ ᱠᱟᱹᱱᱟᱹᱧ ᱟᱢᱟᱜ ᱠᱤᱪᱨᱤᱡ ᱫᱚᱠᱟᱱ ᱡᱷᱤᱡ ᱜᱮᱭᱟ ᱚ ᱢᱟᱱᱮ ᱠᱤᱪᱷᱩ ᱠᱮᱱᱟ ᱠᱟᱴᱟ ᱛᱟᱦᱮᱸ ᱠᱟᱱᱟ ᱛᱚ ᱟᱫᱚ ᱪᱮᱫ ᱠᱚ ᱧᱟᱢᱚᱜ ᱠᱟᱱᱟ ᱯᱟᱹᱧᱪᱤ ᱠᱚ ᱯᱟᱨᱦᱟᱲ ᱠᱚ ᱧᱟᱢᱚᱜ ᱠᱟᱱᱟ ᱥᱮ ᱵᱟᱝ ᱠᱤᱨᱤᱧ ᱢᱟ ᱟᱭᱢᱟ ᱠᱤᱪᱷᱩ ᱜᱮ ᱠᱤᱨᱤᱧ ᱨᱮᱱᱟᱜ ᱛᱟᱦᱮᱸ ᱠᱟᱱᱟ ᱟᱫᱚ ᱟᱭᱢᱟ ᱠᱤᱪᱷᱩᱧ ᱠᱤᱨᱤᱧᱟ ᱟᱫᱚ ᱠᱤᱪᱷᱩ ᱰᱟ ᱰᱤᱥᱠᱟᱣᱩᱱᱴ ᱠᱚ ᱧᱟᱢᱚᱜᱼᱟᱥᱮ ᱵᱟᱝ ᱧᱟᱢᱚᱜᱼᱟ ᱦᱮᱸ ᱪᱟᱞᱟᱜ ᱢᱟᱧ ᱪᱟᱞᱟᱜ ᱜᱮ ᱟᱫᱚ ᱯᱟᱹᱧᱪᱤ ᱨᱮᱱᱟᱜ ᱫᱟᱢ ᱫᱚ ᱪᱮᱫ ᱞᱮᱠᱟ ᱢᱟᱱᱮ ᱯᱟᱹᱧᱪᱤ ᱯᱟᱨᱦᱟᱲ ᱵᱟᱱᱟᱨ ᱚ ᱟᱨ ᱱᱤᱭᱟᱹ ᱟᱨ ᱥᱟᱴ ᱠᱚ ᱥᱟᱴ ᱤᱭᱟᱹ ᱯᱮᱱᱴ

ᱚ ᱢᱟᱱᱮ ᱪᱟᱞᱟᱣ ᱞᱮᱱᱠᱷᱟᱱ ᱟᱨᱠᱤ ᱰᱤᱥᱠᱟᱣᱩᱱᱴ ᱫᱚ ᱧᱟᱢᱚᱜ ᱜᱮᱭᱟ ᱵᱟᱝ ᱚ ᱟᱫᱚ ᱤᱧ ᱢᱟᱧ ᱪᱟᱞᱟᱜ ᱜᱮ ᱠᱤᱱᱛᱩ ᱵᱷᱟᱞᱚᱼᱵᱷᱟᱞᱚ ᱯᱟᱹᱧᱪᱤ ᱥᱟᱹᱲᱤ ᱫᱮᱠᱷᱟᱣ ᱦᱩᱭᱩᱜᱼᱟ ᱧᱮᱞᱟᱹᱧ ᱟᱨ ᱟᱭᱢᱟ ᱰᱷᱮᱨᱮᱧ ᱵᱟᱡᱟᱨᱟᱛᱚ ᱦᱮᱸ ᱟᱨ ᱢᱟᱱᱮ ᱟᱢ ᱤᱭᱟᱹ ᱢᱟᱱᱮ ᱚᱱᱟ ᱫᱟᱢ ᱛᱮᱫ ᱛᱷᱚᱲᱟ ᱜᱟᱱᱮᱢ ᱰᱤᱥᱠᱟᱣᱩᱱᱴ ᱡᱟᱹᱥᱛᱤ ᱧᱚᱜ ᱮᱢ ᱮᱢᱟ ᱠᱟᱨᱚᱱ ᱟᱹᱰᱤ ᱰᱷᱮᱨ ᱫᱟᱢᱮᱢ ᱞᱟᱹᱭᱮᱫ ᱠᱟᱱ ᱫᱚ ᱴᱷᱤᱠ ᱜᱮᱭᱟ ᱤᱧ ᱱᱤᱭᱟᱹ ᱰᱮᱹᱴ ᱠᱚᱛᱮᱧ ᱪᱟᱞᱟᱜ ᱠᱟᱱᱟ ᱦᱟᱸᱜ ᱦᱮᱸ